ᱟᱵᱚ ᱥᱢᱟᱨᱴ ᱯᱷᱳᱱ ᱟᱭᱢᱟ ᱰᱷᱮᱨ ᱥᱩᱵᱤᱫᱷᱟᱭ ᱮᱢ ᱠᱟᱜ ᱵᱚᱱᱟ ᱡᱮᱢᱚᱱ ᱫᱷᱚᱨᱚ ᱯᱷᱳᱱ ᱠᱚᱛᱮ ᱯᱚᱭᱥᱟ ᱵᱚᱱ ᱛᱩᱞᱟᱹᱣ ᱫᱟᱲᱮᱭᱟᱜ ᱚᱲᱟᱜ ᱠᱷᱚᱱ ᱜᱮ ᱟᱨ ᱜᱟᱛᱮ ᱠᱚ ᱥᱟᱞᱟᱜ ᱵᱚᱱ ᱜᱚᱞᱯᱚ ᱫᱟᱲᱮᱭᱟᱜᱼᱟ ᱟᱨᱚ ᱨᱚᱯᱚᱲ ᱫᱟᱲᱮᱭᱟᱜ ᱵᱚᱱ ᱟᱨ ᱥᱮ ᱟᱵᱚ ᱱᱤᱭᱩᱥ ᱠᱚᱵᱚᱱ ᱧᱮᱞ ᱫᱟᱲᱮᱭᱟᱜᱼᱟ ᱢᱳᱵᱟᱭᱤᱞ ᱛᱮᱜᱮ ᱢᱟᱱᱮ ᱡᱚᱛᱚ ᱠᱤᱪᱷᱩᱜᱮ ᱢᱳᱵᱟᱭᱤᱞ ᱩᱯᱚᱨ ᱨᱮ ᱟᱵᱚᱣᱟᱜ ᱮ ᱰᱤᱯᱮᱱᱰᱫᱟ ᱯᱩᱨᱟᱹ ᱞᱟᱭᱤᱯᱷ ᱜᱮ ᱟᱨ ᱱᱤᱛᱚᱝ ᱟᱭᱢᱟ ᱠᱤᱪᱷᱩ ᱢᱳᱵᱟᱭᱤᱞ ᱛᱮᱜᱮ ᱦᱩᱭᱩᱜᱚᱜ ᱠᱟᱱᱟ ᱡᱮᱢᱚᱱ ᱫᱷᱚᱨᱚ ᱡᱮᱢᱚᱱ ᱫᱷᱚᱨᱚ ᱯᱷᱨᱚᱢ ᱯᱷᱤᱞᱟᱯ ᱥᱮ ᱡᱟᱦᱟᱱᱟᱜ ᱮᱠᱡᱟᱢ ᱨᱮᱭᱟᱜ ᱵᱤᱥᱚᱭ ᱛᱮ ᱡᱟᱦᱟᱱᱟᱜ ᱡᱚᱵᱽ ᱨᱮᱭᱟᱜ ᱵᱤᱥᱚᱭ ᱛᱮ ᱥᱮ ᱡᱟᱦᱟᱱᱟᱜ ᱱᱤᱭᱩᱥ ᱨᱮᱭᱟᱜ ᱵᱤᱥᱚᱭ ᱛᱮ ᱡᱚᱛᱚ ᱠᱤᱪᱷᱩ ᱜᱮ ᱢᱳᱵᱟᱭᱤᱞ ᱜᱮ ᱢᱳᱵᱟᱭᱤᱞ ᱛᱮᱜᱮ ᱦᱩᱭᱩᱜᱚᱜ ᱠᱟᱱᱟ ᱡᱚᱛᱚ ᱟᱵᱚ ᱱᱚᱣᱟ ᱥᱢᱟᱨᱴ ᱯᱷᱳᱱ ᱛᱮᱜᱮ ᱦᱩᱭᱩᱜᱚᱜ ᱠᱟᱱᱟ ᱥᱢᱟᱨᱴ ᱯᱷᱳᱱ ᱧᱟᱢ ᱠᱟᱛᱮᱫ ᱟᱹᱰᱤᱜᱟᱱ ᱥᱩᱵᱤᱫᱷᱟ ᱵᱚᱱ ᱧᱟᱢ ᱠᱟᱜᱼᱟ ᱱᱤᱛᱚᱝ ᱮᱢ ᱢᱮᱱ ᱞᱮᱠᱷᱟᱱ ᱟᱢ ᱥᱢᱟᱨᱴ ᱯᱷᱳᱱ ᱛᱮᱜᱮ ᱡᱚᱛᱚ ᱠᱤᱪᱷᱩᱢ ᱠᱚᱨᱟᱣ ᱫᱟᱲᱮᱭᱟᱜᱼᱟ ᱥᱟᱵ ᱠᱟᱜ ᱢᱮ ᱥᱟᱵ ᱠᱟᱜ ᱢᱮ ᱯᱚᱭᱥᱟᱢ ᱯᱚᱭᱥᱟᱢ ᱨᱳᱡᱽᱜᱟᱨ ᱫᱟᱲᱮᱭᱟᱜᱼᱟ ᱥᱢᱟᱨᱴ ᱯᱷᱳᱱ ᱛᱮᱜᱮ ᱥᱢᱟᱨᱴ ᱯᱷᱳᱱ ᱥᱢᱟᱨᱴ ᱯᱷᱳᱱ ᱱᱩᱱᱟᱹᱜ ᱜᱟᱱ ᱟᱵᱚ ᱥᱩᱵᱤᱫᱷᱟᱭ ᱮᱢ ᱠᱟᱜ ᱵᱚᱱᱟ ᱡᱮ ᱱᱤᱛᱚᱝ ᱡᱚᱛᱚ ᱠᱤᱪᱷᱩ ᱜᱮ ᱢᱳᱵᱟᱭᱤᱞ ᱛᱮᱜᱮ ᱡᱚᱛᱚ ᱠᱤᱪᱷᱩ ᱜᱮ ᱥᱢᱟᱨᱴ ᱯᱷᱳᱱ ᱛᱮᱜᱮ ᱦᱩᱭᱩᱜᱚᱜ ᱠᱟᱱᱟ ᱡᱮᱢᱚᱱ ᱫᱷᱚᱨᱚ ᱯᱚᱭᱥᱟ ᱦᱚᱸᱵᱚᱱ ᱟᱵᱚ ᱢᱳᱵᱟᱭᱤᱞ ᱛᱮᱜᱮ ᱵᱚᱱ ᱯᱮᱢᱮᱱᱴ ᱫᱟᱲᱮᱭᱟᱜᱼᱟ ᱥᱚᱯᱤᱝ ᱫᱟᱲᱮᱭᱟᱜ ᱟᱵᱚᱱ ᱢᱳᱵᱟᱭᱤᱞ ᱛᱮᱜᱮ ᱢᱟᱱᱮ ᱡᱚᱛᱚ ᱠᱤᱪᱨᱤᱡ ᱠᱷᱟᱹᱰᱩᱣᱟᱹᱜ ᱢᱮᱱ ᱞᱮᱠᱷᱟᱱ ᱵᱚᱱ ᱡᱚᱛᱚ ᱠᱤᱪᱷᱩ ᱵᱚᱱ ᱚᱰᱟᱨ ᱫᱟᱲᱮᱭᱟᱜᱼᱟ ᱢᱳᱵᱟᱭᱤᱞ ᱛᱮᱜᱮ ᱵᱚᱱ ᱧᱟᱢᱟ ᱥᱢᱟᱨᱴ ᱯᱷᱳᱱ ᱫᱚ ᱱᱚᱝᱠᱟᱱ ᱡᱤᱱᱤᱥ ᱠᱟᱱᱟ ᱡᱮ ᱟᱵᱚᱣᱟᱜ ᱱᱚᱣᱟ ᱡᱚᱛᱚ ᱥᱚᱯᱱᱚᱭ ᱯᱩᱨᱟᱹᱣ ᱫᱟᱲᱮᱭᱟᱜᱼᱟ ᱡᱚᱛᱚ ᱥᱚᱯᱱᱚ ᱯᱩᱨᱟᱹᱣ ᱫᱟᱲᱮᱭᱟᱜ ᱞᱮᱠᱟ ᱞᱮᱠᱟᱱᱟᱜ ᱢᱮᱱᱟᱜᱼᱟ ᱱᱚᱣᱟ ᱥᱢᱟᱨᱴ ᱯᱷᱳᱱ ᱨᱮ ᱡᱮᱢᱚᱱ ᱫᱷᱚᱨᱚ ᱡᱮᱢᱚᱱ ᱫᱷᱚᱨᱚ ᱦᱚᱣᱟᱴᱥᱮᱯ ᱛᱮ ᱜᱟᱛᱮ ᱠᱚ ᱥᱟᱞᱟᱜ ᱮᱢ ᱪᱮᱴᱤᱝᱼᱚᱜᱼᱟ ᱥᱮ ᱵᱷᱤᱰᱭᱳ ᱠᱚᱞᱛᱮ ᱰᱟᱭᱨᱮᱠᱴᱞᱤ ᱦᱚᱲᱮᱢ ᱧᱮᱞ ᱫᱟᱲᱮᱣᱟᱭᱟ ᱟᱨ ᱡᱚᱛᱚ ᱠᱤᱪᱷᱩ ᱜᱮ ᱥᱢᱟᱨᱴ ᱯᱷᱳᱱ ᱨᱮᱜᱮ ᱰᱤᱯᱮᱱᱰᱮᱜ ᱛᱟᱵᱚᱱᱟ ᱟᱨ ᱟᱵᱚᱣᱟᱜ ᱞᱟᱭᱤᱯᱷ ᱨᱮ ᱞᱟᱭᱤᱯᱷ ᱥᱴᱟᱭᱤᱞ ᱱᱚᱣᱟ ᱥᱢᱟᱨᱴ ᱯᱷᱳᱱ ᱛᱮᱜᱮ ᱟᱹᱰᱤ ᱠᱤᱪᱷᱩᱭ ᱵᱚᱫᱚᱞ ᱟᱠᱟᱜ ᱛᱟᱵᱚᱱᱟ ᱟᱨ ᱵᱟᱢ ᱵᱟᱲᱟᱭᱟ ᱟᱢ ᱫᱚ ᱱᱤᱛᱚᱝ ᱫᱚ ᱥᱢᱟᱨᱴ ᱯᱷᱳᱱ ᱛᱮᱜᱮ ᱡᱚᱛᱚ ᱠᱤᱪᱷᱩ ᱟᱵᱚ ᱵᱚᱱ ᱪᱚᱲᱟᱜ ᱠᱟᱱᱟ ᱥᱢᱟᱨᱴ ᱯᱷᱳᱱ ᱟᱵᱚ ᱞᱟᱹᱜᱤᱫ ᱛᱮ ᱟᱹᱰᱤᱜᱟᱱ ᱥᱩᱵᱤᱫᱷᱟᱭ ᱮᱢ ᱠᱟᱜ ᱵᱚᱱᱟ